ᱤᱧ ᱫᱚ ᱠᱟᱹᱴᱤᱡ ᱠᱟᱹᱴᱤᱡ ᱚᱱᱩᱥᱴᱷᱟᱱ ᱨᱤᱧ ᱥᱮᱨᱮᱧ ᱵᱟᱲᱟᱣᱟᱠᱟᱫᱟ ᱡᱟᱛᱮ ᱡᱚᱛᱚ ᱦᱚᱲ ᱠᱚ ᱢᱤᱛᱟᱹᱧ ᱠᱟᱱ ᱛᱟᱸᱦᱮᱜ ᱟᱹᱰᱤ ᱢᱚᱸᱡᱮᱢ ᱥᱮᱨᱮᱫᱟ ᱟᱹᱰᱤ ᱢᱚᱸᱡ ᱥᱩᱨ ᱛᱟᱢ ᱛᱚᱠᱷᱚᱱ ᱜᱤᱧ ᱢᱮᱱᱮᱫ ᱛᱟᱸᱦᱮᱱᱟ ᱡᱟᱛᱮ ᱞᱟᱹᱴᱩ ᱡᱟᱭᱜᱟᱨᱤᱧ ᱪᱟᱞᱟᱣ ᱫᱟᱲᱮᱭᱟᱜ ᱟᱨ ᱚᱸᱰᱮᱧ ᱥᱮᱨᱮᱧ ᱫᱟᱲᱮᱭᱟᱜ ᱠᱤᱱᱛᱩ ᱚᱲᱟᱜ ᱠᱷᱚᱡ ᱥᱩᱵᱤᱫᱷᱟ ᱥᱩᱡᱳᱜ ᱥᱩᱵᱤᱫᱷᱟ ᱵᱟᱹᱧ ᱧᱟᱢ ᱠᱟᱫᱟ ᱚᱱᱟᱛᱮ ᱵᱟᱹᱧ ᱥᱮᱨᱮᱧ ᱫᱟᱲᱮ ᱟᱠᱟᱫᱟ ᱪᱟᱞᱟᱜ ᱢᱟ ᱥᱟᱱᱟᱭᱤᱧ ᱜᱮ ᱠᱤᱱᱛᱩ ᱴᱟᱠᱟ ᱯᱚᱭᱥᱟ ᱚᱲᱟᱜ ᱨᱮᱱᱟᱜ ᱚᱥᱩᱵᱤᱫᱷᱟ ᱠᱷᱟᱹᱛᱤᱨᱛᱮ ᱵᱟᱹᱧ ᱥᱮᱱ ᱫᱟᱲᱮᱭᱟᱜᱼᱟ ᱟᱨ ᱱᱤᱛᱚᱜ ᱫᱚ ᱪᱮᱫ ᱫᱚ ᱤᱪᱪᱷᱟ ᱫᱚ ᱢᱮᱱᱟᱜ ᱛᱤᱧ ᱜᱮᱭᱟ ᱟᱨᱤᱧ ᱥᱮᱨᱮᱧ ᱜᱮᱭᱟ ᱟᱨ ᱥᱮᱨᱮᱧᱨᱮ ᱥᱩᱨᱨᱮ ᱟᱹᱰᱤ ᱟᱸᱴᱤᱧ ᱠᱩᱥᱤᱭᱟᱜᱼᱟ